ᱵᱚᱨᱛᱚᱢᱟᱱ ᱵᱷᱟᱨᱚᱛ ᱨᱮᱭᱟᱜ ᱟᱸᱡᱷᱟᱴ ᱠᱚᱫᱚ ᱦᱩᱭᱩᱜ ᱠᱟᱱᱟ ᱨᱤᱛᱩᱨᱮ ᱴᱷᱤᱠ ᱢᱚᱛᱚᱱ ᱵᱟᱭ ᱫᱟᱜ ᱮᱫᱟ ᱴᱷᱤᱠ ᱢᱚᱛᱚ ᱪᱟᱥ ᱵᱟᱥ ᱵᱟᱝ ᱦᱩᱭᱩᱜ ᱠᱟᱱᱟ ᱴᱷᱤᱠ ᱢᱚᱛᱚ ᱦᱚᱲ ᱠᱟᱹᱢᱤ ᱠᱚ ᱵᱟᱝᱠᱚ ᱧᱟᱢ ᱮᱫᱟ ᱟᱨ ᱯᱟᱨᱚᱢᱮᱱ ᱥᱮᱨᱢᱟᱨᱮ ᱡᱟᱦᱟᱸ ᱵᱤᱨ ᱵᱩᱨᱩ ᱱᱚᱣᱟ ᱠᱚ ᱱᱚᱣᱟ ᱠᱚ ᱱᱤᱛᱳᱜ ᱟᱹᱰᱤ ᱜᱮ ᱩᱡᱟᱹᱲ ᱠᱟᱱᱟ ᱟᱨ ᱱᱤᱛᱳᱜ ᱮᱱᱟᱝ ᱞᱮᱠᱟ ᱵᱟᱭ ᱵᱤᱨᱵᱩᱨᱩ ᱫᱟᱨᱮ ᱠᱚ ᱵᱟᱹᱱᱩᱜ ᱜᱮᱭᱟ ᱟᱨ ᱛᱟᱨᱯᱚᱨᱮ ᱦᱚᱸᱜᱼᱚᱭ ᱥᱤᱛᱩᱝᱫᱤᱱ ᱫᱚᱢᱮ ᱥᱤᱛᱩᱝ ᱠᱟᱱᱟ ᱫᱟᱜ ᱫᱤᱱ ᱵᱟᱭ ᱫᱟᱜ ᱮᱫᱟ ᱚᱱᱟᱛᱮ ᱪᱟᱥ ᱟᱵᱟᱫ ᱵᱟᱝ ᱦᱩᱭᱩᱜ ᱠᱟᱱᱟ ᱟᱨ ᱟᱨ ᱱᱚᱣᱟ ᱨᱤᱛᱩ ᱵᱚᱫᱚᱞ ᱫᱚ ᱦᱩᱭᱩᱜ ᱠᱟᱱᱟ ᱡᱮ ᱴᱷᱤᱠ ᱢᱚᱛᱚ ᱵᱟᱭ ᱫᱟᱜ ᱮᱫᱟ ᱡᱚᱠᱷᱚᱱ ᱛᱚᱠᱷᱚᱱᱮ ᱫᱟᱜ ᱮᱫᱟ ᱵᱚᱨᱥᱟᱨᱮ ᱫᱟᱜ ᱨᱤᱛᱩᱨᱮ ᱵᱟᱭ ᱫᱟᱜ ᱮᱫᱟ ᱡᱟᱹᱯᱩᱛ ᱵᱟᱭ ᱡᱟᱹᱯᱩᱛ ᱮᱫᱟ ᱛᱚᱵᱮ ᱟᱨ ᱪᱮᱫ